ᱦᱮᱞᱳ ᱱᱤᱭᱟᱹ ᱠᱤ ᱦᱟᱥᱯᱟᱛᱟᱞ ᱠᱟᱱᱟ ᱥᱟᱥᱛᱷᱚ ᱵᱤᱫᱷᱟᱱ ᱠᱮᱱᱫᱨᱚ ᱚ ᱢᱮᱱᱫᱟᱹᱧ ᱦᱮᱸ ᱤᱧ ᱫᱚ ᱯᱮᱥᱮᱱᱴᱤᱧ ᱞᱟᱹᱭ ᱮᱫᱟ ᱤᱧᱟᱹᱜ ᱚᱥᱩᱵᱤᱫᱷᱟ ᱦᱩᱭᱩᱜ ᱠᱟᱱᱟ ᱤᱧ ᱫᱚ ᱟᱨᱠᱤ ᱟᱭᱢᱟ ᱫᱤᱱ ᱦᱩᱭᱩᱜ ᱠᱟᱱᱟ ᱤᱧ ᱫᱚ ᱯᱨᱚᱛᱷᱚᱢ ᱫᱚ ᱟᱨᱠᱤ ᱴᱷᱟᱱᱰᱟ ᱞᱟᱜᱟᱣᱟᱫᱤᱧ ᱛᱟᱦᱮᱸᱫᱼᱟ ᱴᱷᱟᱱᱰᱟ ᱞᱟᱜᱟᱣ ᱛᱮ ᱟᱫ ᱠᱷᱩᱜ ᱮᱫ ᱛᱟᱦᱮᱸᱫ ᱤᱧ ᱠᱷᱩᱜ ᱫᱚ ᱢᱟᱱᱮ ᱨᱟᱱᱤᱧ ᱡᱚᱢᱮᱫᱟ ᱢᱟᱱᱮ ᱨᱟᱱ ᱡᱚᱢ ᱠᱟᱛᱮ ᱦᱚᱸ ᱤᱧᱟᱹᱜ ᱠᱷᱩᱜ ᱟᱨᱠᱤ ᱵᱟᱝ ᱪᱟᱵᱟᱜ ᱠᱟᱱ ᱛᱤᱧᱟᱹ ᱚ ᱚᱱᱟᱜᱤᱧ ᱢᱮᱱᱮᱫᱟ ᱟᱭᱢᱟ ᱫᱤᱱ ᱠᱷᱚᱡ ᱤᱧ ᱠᱷᱩᱜ ᱮᱫᱟ ᱛᱟᱦᱞᱮ ᱚᱸᱰᱮ ᱠᱷᱚᱡ ᱡᱟᱦᱟᱮᱱᱟᱜ ᱵᱮᱱ ᱵᱮᱵᱚᱥᱛᱷᱟ ᱠᱚᱯᱷ ᱯᱚᱨᱤᱠᱠᱷᱟ ᱥᱮ ᱢᱟᱭᱟᱝ ᱴᱮᱥᱴ ᱚᱱᱟ ᱠᱚ ᱦᱩᱭᱩᱜᱼᱟ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱮᱸ ᱦᱮᱸ ᱛᱟᱞᱦᱮᱧ ᱪᱟᱞᱟᱜᱼᱟ ᱦᱟᱸᱜ ᱢᱤᱫ ᱫᱤᱱ ᱦᱮᱸ ᱦᱮᱸ ᱦᱮᱸ ᱦᱮᱸ ᱢᱤᱫ ᱫᱤᱱᱤᱧ ᱴᱮᱥᱴ ᱟᱹᱜᱩᱭᱟ ᱛᱟᱦᱚᱞᱮ ᱠᱚᱯᱷ ᱠᱚ ᱢᱟᱭᱟᱝ ᱠᱚ ᱦᱮᱸ ᱴᱷᱤᱠᱜᱮᱭᱟ ᱛᱟᱦᱞᱮ ᱦᱮᱸ